ᱜᱤᱫᱽᱨᱟᱹ ᱩᱢᱮᱨ ᱟᱥᱲᱟ ᱚᱞᱚᱜ ᱟᱥᱲᱟᱨᱮ ᱱᱟᱜᱟᱢ ᱤᱫᱤ ᱠᱟᱛᱮ

ᱚᱞᱚᱜ ᱟᱥᱲᱟ ᱠᱚᱨᱮ ᱢᱟᱪᱮᱫ ᱠᱚ ᱱᱟᱜᱟᱢ ᱢᱤᱫᱴᱟᱝ ᱯᱩᱛᱷᱤ ᱨᱮᱫᱚ

ᱵᱟᱵᱟ ᱛᱤᱞᱠᱟᱹ ᱥᱤᱫᱩ ᱠᱟᱹᱱᱩ ᱡᱟᱦᱟᱸ ᱦᱩᱞ ᱠᱚ ᱪᱟᱹᱞᱩ ᱞᱮᱫᱟ ᱚᱱᱟ ᱠᱚᱨᱮᱱᱟᱜ ᱦᱚᱸ ᱚᱞ ᱢᱮᱱᱟᱜ ᱟᱠᱟᱫᱟ ᱩᱱᱠᱩᱣᱟᱜ

ᱱᱟᱜᱟᱢ ᱠᱚ ᱩᱭᱦᱟᱹᱨ ᱠᱟᱛᱮ ᱢᱚᱱᱮ ᱨᱮ ᱩᱭᱦᱟᱹᱨ ᱦᱮᱡ ᱜᱚᱫᱚᱜᱼᱟ ᱥᱮᱫᱟᱭ ᱫᱚ ᱱᱚᱣᱟ ᱫᱤᱥᱚᱢ ᱨᱮ ᱥᱟᱦᱮᱵ ᱡᱟᱹᱨᱤ ᱨᱮ ᱟᱵᱚ ᱥᱟᱦᱮᱫ ᱠᱚᱣᱟᱜ ᱜᱚᱵᱚᱞ ᱨᱮᱵᱚᱱ ᱛᱟᱦᱮᱸ ᱠᱟᱱᱟ ᱩᱱᱠᱩ ᱫᱚ ᱟᱵᱚ ᱢᱟᱹᱱᱢᱤ ᱪᱮᱛᱟᱱ ᱨᱮ ᱟᱹᱰᱤ ᱨᱚᱰᱚᱡ ᱠᱚᱪᱞᱚᱱ ᱠᱚ ᱠᱟᱹᱢᱤ ᱞᱮᱫᱟ ᱚᱱᱟ ᱠᱚ ᱵᱟᱝ ᱥᱟᱦᱟᱣ ᱫᱟᱲᱮᱭᱟᱜᱼᱛᱮ ᱵᱟᱵᱟ ᱛᱤᱞᱠᱟᱹ ᱠᱚ ᱟᱨ ᱥᱤᱫᱩ ᱠᱟᱹᱱᱩ ᱮᱢᱟᱱ ᱵᱤᱨ ᱠᱚᱫᱚ ᱱᱩᱠᱩ ᱤᱝᱨᱮᱡᱽ ᱥᱟᱣ ᱠᱚ ᱞᱟᱹᱲᱦᱟᱹᱭ ᱞᱮᱱᱟ ᱩᱱᱠᱩᱣᱟᱜ ᱞᱟᱹᱲᱦᱟᱹᱭ ᱤᱫᱤ ᱠᱟᱛᱮᱜᱮ ᱱᱤᱛᱳᱜ

ᱱᱚᱣᱟ ᱵᱷᱟᱨᱚᱛ ᱫᱤᱥᱚᱢ ᱠᱷᱚᱱ ᱤᱝᱨᱮᱡᱽ ᱠᱚᱠᱚ ᱥᱟᱦᱟ ᱟᱠᱟᱱᱟ

ᱚᱱᱟ ᱠᱚ ᱱᱤᱛᱳᱜ ᱦᱚᱸ ᱩᱭᱦᱟᱹᱨ ᱞᱮᱠᱷᱟᱱ ᱢᱚᱱᱮᱨᱮ ᱥᱮᱸᱜᱮᱞ ᱜᱮ ᱥᱟᱞᱜᱟᱣ ᱜᱚᱫᱚᱜᱼᱟ ᱚᱱᱟᱛᱮ ᱚᱱᱟ ᱡᱟᱦᱟᱸᱜᱮᱢ ᱚᱱᱟ ᱰᱷᱮᱨ ᱠᱟᱛᱮ ᱢᱚᱱᱮᱨᱮ ᱦᱤᱸᱫᱤᱡ ᱦᱤᱡᱩᱜᱼᱟ ᱡᱮᱢᱚᱱ ᱤᱧᱦᱚᱸ ᱢᱤᱫᱴᱟᱝ ᱫᱤᱥᱚᱢ ᱨᱮ ᱢᱤᱫᱴᱟᱝ ᱵᱷᱟᱹᱞᱮ ᱠᱟᱹᱢᱤ ᱠᱟᱛᱮᱧ ᱪᱟᱞᱟᱜᱼᱟ